ᱟᱞᱮ ᱥᱟᱱᱛᱟᱲᱤ ᱛᱮ ᱨᱚᱲ ᱟᱞᱮ ᱞᱟᱸᱫᱟᱭᱟᱞᱮ ᱟᱨ ᱱᱤᱛᱚᱜ ᱥᱟᱱᱛᱟᱲᱤ ᱛᱮᱜᱮ ᱡᱚᱛᱚᱣᱟᱜ ᱞᱮ ᱪᱤᱠᱟᱹᱭᱟ ᱥᱟᱱᱛᱟᱲᱤ ᱛᱮᱜᱮ ᱱᱤᱛᱚᱜ ᱢᱤᱰᱤᱭᱟ ᱦᱚᱸᱠᱚ ᱦᱩᱭ ᱤᱫᱤᱭᱮᱱᱟ ᱟᱨ ᱱᱤᱛᱚᱜ ᱦᱚᱸᱠᱚ ᱦᱩᱭ ᱪᱟᱞᱟᱜ ᱠᱟᱱᱟ ᱱᱚᱝᱠᱟ ᱞᱮᱠᱟᱛᱮ ᱱᱤᱛᱚᱜ ᱟᱞᱮ ᱥᱟᱱᱛᱟᱲ ᱵᱷᱟᱥᱟ ᱟᱞᱮ ᱞᱟᱦᱟ ᱥᱮᱫ ᱢᱟᱲᱟᱝ ᱨᱮᱭᱟᱜ ᱨᱮ ᱠᱩᱨᱩᱢᱩᱴᱩᱭᱟ ᱪᱮᱫᱟᱜ ᱥᱮ ᱟᱞᱮ ᱟᱞᱮᱭᱟᱜ ᱵᱷᱟᱥᱟ ᱛᱮ ᱟᱨ ᱟᱞᱮᱭᱟᱜ ᱵᱷᱟᱥᱟ ᱜᱮᱞᱮ ᱨᱚᱲᱟ ᱱᱚᱣᱟ ᱜᱮ ᱟᱞᱮᱭᱟᱜ ᱵᱷᱟᱥᱟ ᱠᱟᱱᱟ ᱟᱨ ᱟᱞᱮ ᱱᱚᱣᱟ ᱵᱷᱟᱥᱟ ᱜᱮᱞᱮ ᱨᱚᱲᱟ ᱢᱤᱰᱤᱭᱟ ᱦᱚᱸᱠᱚ ᱵᱟᱠᱚ ᱛᱟᱦᱮᱸ ᱠᱟᱱᱟ ᱥᱟᱱᱛᱟᱲᱤ ᱛᱮ ᱥᱟᱱᱛᱟᱲᱤ ᱛᱮ ᱱᱤᱛᱚᱜ ᱢᱤᱰᱤᱭᱟ ᱠᱚ ᱦᱩᱭ ᱪᱟᱞᱟᱣᱮᱱ ᱛᱟᱞᱮᱭᱟ ᱟᱨ ᱥᱟᱶᱛᱮ ᱥᱤᱝᱜᱟᱨ ᱥᱟᱱᱛᱟᱲᱤ ᱥᱤᱝᱜᱟᱨ ᱦᱚᱸᱠᱚ ᱦᱩᱭ ᱪᱟᱞᱟᱣᱱᱟ ᱥᱮ ᱵᱚᱱ ᱢᱮᱱᱟ ᱥᱮᱨᱮᱧ ᱠᱚ ᱜᱟᱭᱚᱠ ᱠᱚ ᱢᱮᱛᱟᱣ ᱠᱚ ᱠᱟᱱ